ᱟᱭᱢᱟ ᱞᱮᱠᱟᱱ ᱨᱤᱛᱩ ᱨᱮ ᱪᱮᱛᱟᱱ ᱨᱮ ᱫᱟᱨᱮ ᱠᱚ ᱱᱟᱹᱲᱤ ᱠᱚ ᱪᱮᱫ ᱞᱮᱠᱟᱛᱮ ᱫᱟᱨᱮ ᱦᱚᱪᱚ ᱦᱩᱭᱩᱜᱼᱟ ᱚᱱᱟᱠᱚ ᱞᱟᱹᱜᱤᱫᱜᱮ ᱦᱟᱸᱜ ᱱᱚᱣᱟ ᱨᱮᱭᱟᱜ ᱠᱟᱛᱷᱟᱧ ᱨᱚᱲᱮᱫᱟ ᱟᱵᱚ ᱱᱚᱣᱟ ᱫᱤᱥᱚᱢ ᱨᱮᱫᱚ ᱛᱩᱨᱩᱭ ᱞᱮᱠᱟᱱ ᱨᱤᱛᱩ ᱢᱮᱱᱟᱜᱼᱟ ᱡᱚᱛᱚ ᱨᱤᱛᱩ ᱨᱮᱜᱮ ᱡᱚᱛᱚ ᱞᱮᱠᱟᱱ ᱫᱟᱨᱮ ᱱᱟᱹᱲᱤ ᱥᱟᱡᱟᱜᱼᱟ ᱡᱮᱞᱮᱠᱟ ᱱᱚᱣᱟ ᱨᱟᱵᱟᱝ ᱨᱤᱛᱩ ᱨᱮᱫᱚ ᱨᱟᱵᱟᱝ ᱚᱠᱛᱚ ᱫᱚ ᱫᱟᱨᱮ ᱱᱟᱹᱲᱤ ᱠᱚᱫᱚ ᱵᱟᱭ ᱥᱟᱜᱮᱱᱚᱜᱼᱟ ᱟᱨ ᱫᱟᱨᱮ ᱱᱟᱹᱲᱤ ᱠᱚᱫᱚ ᱠᱮᱴᱮᱡ ᱠᱚᱜᱼᱟ ᱥᱟᱠᱟᱢ ᱠᱚ ᱠᱮᱴᱮᱡ ᱠᱚᱜᱼᱟ ᱟᱨ ᱤᱱᱟᱹ ᱯᱚᱨᱮ ᱱᱤᱨᱚᱱ ᱨᱤᱛᱩ ᱯᱟᱲᱟᱜᱼᱟ ᱱᱤᱨᱚᱱ ᱨᱤᱛᱩ ᱨᱮᱫᱚ ᱫᱟᱨᱮ ᱠᱚ ᱱᱟᱯᱟᱭ ᱚᱠᱚᱡ ᱥᱟᱜᱮᱱ ᱮᱦᱚᱵᱚᱜᱼᱟ ᱦᱟᱲᱟᱢ ᱥᱟᱠᱟᱢ ᱫᱚ ᱧᱩᱨᱩᱜᱼᱟ ᱟᱨ ᱧᱩᱨ ᱠᱟᱛᱮᱫ ᱱᱟᱣᱟ ᱥᱟᱜᱮᱱ ᱥᱟᱠᱟᱢ ᱦᱟᱨᱟᱼᱵᱩᱨᱩᱜᱼᱟ ᱟᱨ ᱥᱟᱜᱮᱱᱚᱜᱼᱟ ᱟᱫᱚ ᱱᱚᱜᱼᱚ ᱱᱚᱝᱠᱟ ᱱᱚᱣᱟ ᱫᱟᱨᱮ ᱠᱚ ᱱᱟᱹᱲᱤ ᱠᱚ ᱥᱟᱡᱟᱜᱼᱟ ᱟᱹᱰᱤ ᱪᱮᱦᱨᱟᱜᱮ ᱵᱤᱨᱼᱵᱩᱨᱩ ᱡᱚᱛᱚ ᱧᱮᱞᱚᱜᱼᱟ ᱟᱫᱚ ᱟᱭᱢᱟ ᱞᱮᱠᱟᱱ ᱨᱤᱛᱩ ᱪᱮᱛᱟᱱ ᱨᱮ ᱵᱷᱚᱨᱥᱟ ᱠᱟᱛᱮᱫ ᱜᱮ ᱫᱟᱨᱮ ᱠᱚ ᱞᱟᱹᱜᱤᱫ ᱛᱮᱫᱚ ᱱᱚᱜᱼᱚ ᱱᱚᱝᱠᱟ ᱫᱟᱨᱮ ᱫᱚᱨᱠᱟᱨ ᱠᱟᱱᱟ ᱟᱨ ᱡᱮᱞᱮᱠᱟ ᱵᱟᱦᱟ ᱵᱚᱸᱜᱟ ᱨᱮᱫᱚ ᱱᱚᱜᱼᱚᱭ ᱵᱟᱦᱟ ᱵᱚᱸᱜᱟ ᱨᱮᱫᱚ ᱥᱟᱨᱡᱚᱢ ᱵᱟᱦᱟ ᱠᱚ ᱥᱟᱜᱮᱱᱚᱜᱼᱟ ᱟᱨ ᱱᱟᱯᱟᱭ ᱚᱠᱚᱡ ᱵᱟᱦᱟᱜᱼᱟ ᱟᱨ ᱚᱱᱟ ᱠᱚ ᱵᱟᱦᱟ ᱵᱚᱸᱜᱟ ᱨᱮᱵᱚᱱ ᱵᱟᱦᱟᱭᱟ ᱟᱨ ᱵᱚᱱ ᱵᱟᱦᱟ ᱵᱚᱸᱜᱟᱵᱚᱱ ᱵᱚᱸᱜᱟᱭᱟ ᱟᱫᱚ ᱥᱟᱨᱡᱚᱢ ᱵᱟᱦᱟ ᱫᱚ ᱟᱹᱰᱤᱜᱮ ᱞᱟᱹᱠᱛᱤᱭᱟ ᱟᱹᱰᱤ ᱱᱟᱯᱟᱭ ᱚᱠᱚᱡ ᱵᱟᱦᱟ ᱠᱟᱱᱟ ᱱᱚᱣᱟ ᱫᱚ ᱜᱚᱥᱚ ᱠᱟᱛᱮᱫ ᱦᱚᱸ ᱱᱟᱯᱟᱭᱜᱮ ᱧᱮᱞᱚᱜᱼᱟ ᱟᱫᱚ ᱱᱚᱣᱟ ᱫᱚᱠᱚ ᱡᱚᱛᱚ ᱱᱚᱣᱟ ᱯᱷᱟᱹᱜᱩᱱ ᱵᱚᱸᱜᱟ ᱨᱮᱜᱮ ᱱᱚᱣᱟ ᱠᱚᱫᱚ ᱵᱟᱦᱟ ᱠᱚᱫᱚ ᱵᱟᱦᱟᱜᱼᱟ ᱟᱨ ᱫᱟᱨᱮᱼᱱᱟᱹᱲᱤ ᱠᱚ ᱱᱟᱯᱟᱭ ᱚᱠᱚᱡ ᱥᱟᱡᱟᱜᱼᱟ ᱟᱫᱚ ᱱᱚᱜᱼᱚ ᱱᱚᱝᱠᱟ ᱨᱤᱛᱩ ᱦᱤᱥᱟᱹᱵᱛᱮ ᱫᱟᱨᱮᱼᱱᱟᱹᱲᱤ ᱠᱚ ᱱᱟᱯᱟᱭ ᱜᱮ ᱥᱟᱡᱟᱣ ᱞᱟᱹᱜᱤᱫᱛᱮ ᱫᱟᱜ ᱦᱚᱸ ᱫᱚᱨᱠᱟᱨ ᱟᱨ ᱫᱟᱨᱮᱼᱱᱟᱹᱲᱤ ᱵᱟᱧᱪᱟᱣ ᱦᱚᱸ ᱫᱚᱨᱠᱟᱨ ᱟᱨ ᱟᱞᱚᱵᱚᱱ ᱢᱟᱜᱽ ᱢᱟ ᱚᱱᱠᱟ ᱫᱟᱨᱮ ᱠᱚ ᱡᱟᱛᱮ ᱦᱚᱭ ᱦᱤᱸᱥᱤᱫ ᱠᱚ ᱱᱟᱯᱟᱭ ᱜᱮ ᱛᱟᱦᱮᱱ ᱢᱟ ᱟᱵᱚᱣᱟᱜ ᱦᱚᱭ ᱡᱤᱣᱤ ᱦᱚᱲᱢᱚ ᱱᱟᱯᱟᱭ ᱜᱮ ᱛᱟᱦᱮᱱ ᱛᱟᱵᱚᱱ ᱢᱟ ᱦᱳᱭ ᱦᱟᱣᱟ ᱠᱚ ᱱᱟᱯᱟᱭ ᱜᱮᱵᱚᱱ ᱡᱚᱢ ᱢᱟ ᱟᱫᱚ ᱱᱚᱜᱼᱚ ᱱᱚᱝᱠᱟ ᱠᱟᱛᱮᱫ ᱜᱮ ᱟᱵᱚᱫᱚ ᱨᱤᱛᱩ ᱚᱱᱩᱡᱟᱭᱤ ᱫᱟᱨᱮᱼᱱᱟᱹᱲᱤ ᱵᱚᱱ ᱦᱟᱨᱟᱼᱵᱩᱨᱩ ᱫᱟᱲᱮᱭᱟᱜᱼᱟ ᱟᱨ ᱱᱟᱯᱟᱭ ᱚᱠᱚᱡ ᱱᱚᱣᱟ ᱫᱤᱥᱚᱢ ᱨᱮ ᱫᱟᱨᱮ ᱠᱚ ᱵᱟᱧᱪᱟᱜᱼᱟ ᱫᱟᱜ ᱡᱟᱹᱲᱤ ᱠᱚ ᱦᱩᱭᱩᱜᱼᱟ ᱟᱨ ᱵᱟᱝᱠᱷᱟᱱ ᱫᱚ ᱫᱟᱜ ᱡᱟᱹᱲᱤ ᱠᱚ ᱩᱱᱟᱹᱜ ᱫᱚ ᱵᱟᱭ ᱦᱩᱭᱩᱜᱼᱟ ᱱᱟᱯᱟᱭ ᱚᱠᱚᱡ ᱟᱠᱟᱞᱟᱭ ᱥᱩᱠᱟᱹᱞᱟᱭ ᱮᱢᱟᱱᱟᱭ ᱚᱱᱟᱛᱮ ᱱᱚᱣᱟ ᱥᱟᱨᱡᱚᱢ ᱫᱟᱨᱮᱜᱮ ᱟᱵᱚᱫᱚ ᱵᱮᱥᱤ ᱫᱚ ᱦᱟᱨᱟᱼᱵᱩᱨᱩ ᱫᱚᱨᱠᱟᱨ ᱠᱟᱱᱟ ᱵᱤᱨᱼᱵᱩᱨᱩ ᱠᱚᱨᱮᱱᱟᱜ ᱟᱨ ᱱᱤᱡᱮ ᱦᱚᱸ ᱨᱚᱦᱚᱭ ᱦᱩᱭᱩᱜᱼᱟ ᱥᱟᱨᱡᱚᱢ ᱫᱚ ᱟᱹᱰᱤ ᱟᱞᱜᱟ ᱛᱮᱫᱚ ᱵᱟᱭ ᱫᱟᱨᱮᱜᱼᱟ ᱟᱹᱰᱤ ᱢᱮᱦᱱᱚᱛ ᱦᱩᱭᱩᱜᱼᱟ ᱟᱨ ᱱᱚᱜᱼᱚ ᱱᱚᱝᱠᱟ ᱠᱟᱛᱮᱫ ᱚᱱᱟ ᱥᱟᱨᱡᱚᱢ ᱫᱟᱨᱮ ᱵᱚᱱ ᱨᱚᱦᱚᱭ ᱞᱮᱠᱷᱟᱡ ᱫᱚ ᱱᱟᱯᱟᱭ ᱚᱠᱚᱡ ᱟᱵᱚ ᱱᱚᱣᱟ ᱦᱚᱭ ᱦᱤᱸᱥᱤᱫ ᱦᱚᱸ ᱫᱟᱜ ᱦᱚᱸᱭ ᱡᱟᱹᱲᱤᱭᱟᱵᱚᱱᱟ